ᱤᱧ ᱤᱧᱟᱹᱜ ᱢᱚᱫᱽᱫᱷᱮ ᱨᱮᱫᱚ ᱠᱷᱟᱥ ᱫᱚᱠᱠᱷᱚᱛᱟ ᱫᱚ ᱦᱩᱭᱩᱜ ᱠᱟᱱ ᱛᱤᱧᱟᱹ ᱤᱧ ᱫᱚ ᱪᱤᱛᱟᱹᱨ ᱟᱸᱠᱟᱣ ᱢᱚᱡᱤᱧ ᱠᱩᱥᱤᱭᱟᱜᱼᱟ ᱟᱨ ᱚᱱᱟ ᱪᱤᱛᱟᱹᱨ ᱟᱸᱠᱟᱣ ᱠᱚᱫᱚ ᱤᱧ ᱡᱚᱠᱷᱚᱱ ᱚᱲᱟᱜ ᱨᱮ ᱮᱥᱠᱟᱨᱤᱧ ᱛᱟᱦᱮᱱᱟ ᱛᱚᱠᱷᱚᱱ ᱤᱧ ᱪᱮᱫ ᱤᱧ ᱪᱮᱠᱟᱭᱟ ᱵᱩᱡᱷᱟᱹᱣ ᱵᱟᱹᱧ ᱧᱟᱢᱟ ᱛᱚᱠᱷᱚᱱᱤᱧ ᱟᱥᱮᱼᱯᱟᱥᱮ ᱨᱮᱱᱟᱜ ᱪᱟᱨᱯᱟᱥ ᱯᱚᱨᱤᱵᱮᱥ ᱠᱚᱹᱧ ᱧᱮᱞᱟ ᱟᱨᱤᱧ ᱵᱷᱟᱵᱽᱱᱟ ᱪᱤᱱᱛᱟᱹᱭᱟ ᱟᱨ ᱩᱱ ᱠᱷᱚᱱ ᱜᱮ ᱤᱧ ᱫᱚ ᱚᱱᱟ ᱯᱚᱨᱤᱵᱮᱥ ᱠᱚ ᱚᱱᱟ ᱠᱷᱟᱛᱟ ᱛᱟᱞᱟᱛᱮᱧ ᱯᱷᱩᱴᱟᱹᱣ ᱨᱟᱠᱟᱵ ᱤᱧ ᱪᱮᱥᱴᱟᱭᱟ ᱟᱨ ᱩᱱ ᱠᱷᱚᱱ ᱜᱮ ᱤᱧ ᱫᱚ ᱱᱚᱣᱟ ᱪᱤᱛᱟᱹᱨ ᱟᱸᱠᱟᱣ ᱨᱮᱱᱟᱜ ᱱᱮᱥᱟ ᱫᱚ ᱞᱟᱜᱟᱣ ᱠᱟᱹᱫᱤᱧᱟᱹ